ᱱᱚᱣᱟ ᱡᱮᱜᱮᱫ ᱡᱟᱠᱟᱛ ᱨᱮ ᱥᱤᱛᱩᱝ ᱞᱚᱞᱚ ᱵᱨᱤᱥᱴᱤ ᱨᱮᱱᱟᱜ ᱟᱹᱰᱤ ᱰᱷᱮᱨ ᱠᱟᱨᱚᱱ ᱢᱮᱱᱟᱜᱼᱟ ᱡᱟᱦᱟᱸ ᱞᱮᱠᱟ ᱛᱮᱦᱮᱧ ᱫᱷᱟᱹᱨᱛᱤ ᱨᱮ ᱢᱤᱼᱢᱤᱫᱴᱤᱡ ᱡᱟᱭᱜᱟ ᱨᱮ ᱱᱚᱝᱠᱟᱱ ᱥᱤᱛᱩᱝ ᱞᱚᱞᱚ ᱦᱩᱭᱩᱜ ᱠᱟᱱᱟ ᱡᱟᱦᱟᱸ ᱪᱮ ᱡᱤᱱᱛᱤ ᱯᱤᱯᱤᱲᱤ ᱠᱚ ᱟᱨ ᱵᱟᱝ ᱡᱤᱣᱤ ᱵᱟᱧᱪᱟᱜ ᱞᱟᱹᱜᱤᱫ ᱜᱮ ᱟᱹᱰᱤ ᱫᱚᱲᱜᱮ ᱢᱩᱥᱠᱤᱞ ᱵᱩᱡᱷᱟᱹᱜ ᱠᱟᱱᱟ ᱮᱱᱠᱷᱟᱱ ᱱᱚᱜᱼᱚᱭ ᱱᱚᱣᱟ ᱠᱚ ᱤᱫᱤ ᱠᱟᱛᱮᱫ ᱛᱮᱦᱮᱧ ᱟᱵᱚ ᱫᱷᱟᱹᱨᱛᱤᱨᱮ ᱡᱟᱦᱟᱸ ᱛᱤᱱᱟᱹᱜ ᱜᱮ ᱢᱮᱱᱟᱜ ᱟᱠᱟᱫ ᱛᱮᱦᱮᱧ ᱱᱚᱣᱟ ᱵᱩᱨᱩ ᱫᱷᱤᱨᱤ ᱫᱟᱨᱮ ᱮᱢᱟᱱ ᱛᱮᱢᱟᱱ ᱡᱟᱦᱟᱸ ᱛᱤᱱᱟᱹᱜ ᱜᱮ ᱢᱮᱱᱟᱜᱼᱟ ᱠᱷᱟᱱ ᱱᱚᱜᱼᱚᱭ ᱱᱚᱣᱟ ᱠᱚ ᱤᱫᱤ ᱠᱟᱛᱮᱫ ᱡᱟᱦᱟᱸ ᱵᱷᱟᱨᱥᱟᱢᱢᱚ ᱡᱟᱦᱟᱸ ᱦᱚᱨᱟᱜ ᱠᱟᱱᱟ ᱱᱚᱣᱟ ᱡᱚᱞᱵᱟᱭᱩ ᱨᱮᱱᱟᱜ ᱮᱱᱠᱷᱟᱱ ᱚᱱᱟ ᱠᱚᱫᱚ ᱱᱚᱜᱼᱚᱭ ᱵᱚᱱ ᱢᱟᱜᱽ ᱮᱫᱟ ᱱᱚᱜᱼᱚᱭ ᱵᱚᱱ ᱚᱱᱟ ᱠᱚᱵᱚᱱ ᱥᱚᱢᱟᱱᱮᱫᱼᱟ ᱚᱱᱟ ᱡᱟᱭᱜᱟ ᱨᱮ ᱠᱟᱹᱨᱠᱷᱟᱱᱟ ᱚᱱᱟ ᱡᱟᱭᱜᱟ ᱨᱮ ᱮᱢᱟᱱᱼᱛᱮᱢᱟᱱ ᱠᱚᱞᱼᱠᱟᱹᱨᱠᱷᱟᱱᱟ ᱵᱚᱱ ᱵᱮᱱᱟᱣᱮᱫᱼᱟ ᱡᱟᱦᱟᱸ ᱯᱷᱳᱲᱳ ᱨᱮ ᱚᱱᱟ ᱨᱮᱱᱟᱜ ᱡᱟᱦᱟᱸ ᱫᱷᱩᱝᱜᱤᱭᱟᱹ ᱩᱰᱩᱠᱚᱜ ᱠᱟᱱᱟ ᱚᱱᱟ ᱫᱷᱩᱝᱜᱤᱭᱟᱹ ᱡᱚᱞᱵᱟᱭᱩ ᱨᱮ ᱢᱮᱥᱟᱜ ᱠᱟᱱᱟ ᱚᱱᱟ ᱡᱟᱦᱟᱸ ᱪᱮ ᱚᱱᱟᱭ ᱫᱩᱥᱤᱛᱚᱭᱮᱫᱼᱟ ᱟᱫᱚ ᱚᱱᱠᱟ ᱞᱮᱠᱟᱛᱮ ᱛᱮᱦᱮᱧ ᱥᱟᱱᱟᱢ ᱜᱮ ᱥᱟᱱᱟᱢ ᱫᱷᱟᱹᱨᱛᱤ ᱯᱩᱨᱤᱨᱮ ᱵᱟᱠᱷᱟᱱ ᱢᱤᱼᱢᱤᱫᱴᱤᱡ ᱡᱟᱭᱜᱟ ᱨᱮ ᱱᱚᱝᱠᱟ ᱦᱩᱭᱩᱜ ᱠᱟᱱᱟ ᱡᱮᱢᱚᱱ ᱚᱱᱟ ᱡᱟᱭᱜᱟ ᱨᱮᱫᱚ ᱪᱮᱫ ᱦᱚᱸ ᱢᱟᱱᱮ ᱱᱚᱣᱟ ᱥᱟᱠᱟᱢ ᱠᱚ ᱵᱟᱝᱠᱷᱟᱱ ᱮᱢᱟᱱᱼᱛᱮᱢᱟᱱ ᱵᱩᱨᱩᱜᱮ ᱵᱟᱹᱱᱩᱜ ᱟᱹᱱᱤᱡ ᱮᱱᱠᱷᱟᱱ ᱚᱱᱟ ᱡᱟᱭᱜᱟᱨᱮ ᱱᱚᱜᱼᱚᱭ ᱡᱮ ᱡᱟᱦᱟᱸ ᱟᱵᱚᱣᱟᱜ ᱢᱟᱱᱮ ᱵᱟᱭᱩᱢᱚᱱᱰᱚᱞ ᱨᱮ ᱡᱟᱦᱟᱸ ᱚᱢᱚᱱᱡᱟᱱ ᱛᱟᱦᱮᱱ ᱠᱟᱱᱟ ᱚᱱᱟ ᱚᱢᱚᱱᱡᱟᱱ ᱚᱝᱥᱚ ᱛᱮᱫ ᱠᱚᱢᱚᱜ ᱠᱟᱱᱟ ᱚᱢᱚᱱᱡᱟᱱ ᱚᱝᱥᱚᱛᱮᱫ ᱠᱚᱢᱮᱱ ᱠᱷᱟᱱ ᱫᱚ ᱡᱟᱦᱟᱸ ᱡᱮ ᱚᱱᱟ ᱚᱢᱚᱱᱡᱟᱱᱨᱮ ᱟᱨᱦᱚᱸ ᱡᱟᱦᱟᱸ ᱮᱴᱟᱜ ᱢᱮᱱᱟᱜᱼᱟ ᱮᱢᱟᱱ ᱛᱮᱢᱟᱱ ᱚᱱᱟ ᱵᱤᱥᱛᱤᱜ ᱠᱟᱱᱟ ᱟᱨ ᱚᱱᱟ ᱜᱮᱠᱚ ᱵᱤᱥᱛᱤᱭᱮᱱ ᱠᱷᱟᱱ ᱫᱚ ᱚᱱᱟ ᱟᱵᱚ ᱡᱤᱣᱤᱼᱡᱤᱭᱟᱹᱞᱤ ᱪᱮᱛᱟᱱ ᱨᱮ ᱟᱹᱰᱤ ᱰᱷᱮᱨ ᱵᱤᱯᱚᱫᱮ ᱟᱹᱜᱩᱭᱮᱫᱼᱟ ᱮᱱᱠᱷᱟᱱ ᱢᱩᱞ ᱠᱟᱨᱚᱱ ᱫᱚ ᱦᱩᱭᱩᱜ ᱠᱟᱱᱟ ᱱᱚᱜᱼᱚᱭ ᱱᱚᱣᱟ ᱠᱚ ᱟᱵᱚ ᱵᱟᱝᱵᱚᱱ ᱢᱟᱜᱟ ᱱᱚᱜᱼᱚ ᱱᱚᱣᱟ ᱠᱚ ᱟᱵᱚ ᱡᱚᱛᱚᱱ ᱟᱵᱚᱱ ᱡᱳᱜᱟᱣ ᱟᱵᱚᱱ ᱵᱩᱨᱩ ᱫᱟᱨᱮ ᱵᱚᱱ ᱨᱚᱦᱚᱭᱟ ᱤᱱᱟᱹᱜ ᱠᱷᱟᱱ ᱜᱮ ᱟᱵᱚ ᱡᱟᱦᱟᱸ ᱛᱤᱱᱟᱹᱜ ᱜᱮ ᱛᱟᱨᱢᱟᱱᱮ ᱟᱵᱚᱣᱟᱜ ᱥᱤᱛᱩᱝᱼᱞᱚᱞᱚ ᱡᱟᱦᱟᱸ ᱡᱟᱭᱜᱟᱨᱮ ᱦᱩᱭᱩᱜ ᱠᱟᱱᱟ ᱚᱱᱟ ᱟᱡᱼᱟᱡ ᱛᱮᱜᱮ ᱥᱩᱫᱷᱟᱨᱚᱜᱼᱟ ᱢᱮᱱᱛᱮ ᱤᱧ ᱵᱷᱟᱹᱵᱤᱭᱮᱫᱼᱟ ᱟᱨ ᱡᱩᱫᱤ ᱱᱚᱝᱠᱟ ᱜᱮ ᱛᱟᱨ ᱢᱟᱱᱮ ᱟᱵᱚ ᱦᱚᱲ ᱦᱚᱯᱚᱱ ᱠᱚ ᱵᱟᱝᱵᱚᱱ ᱵᱩᱡᱷᱟᱹᱜᱼᱟ ᱡᱮ ᱢᱤᱫᱤᱡ ᱡᱚᱞᱚᱵᱟᱭᱩ ᱡᱟᱦᱟᱸ ᱞᱮᱠᱟ ᱵᱷᱟᱨᱥᱟᱢᱢᱚ ᱡᱩᱫᱤ ᱦᱟᱨᱟᱣ ᱞᱮᱠᱷᱟᱱᱮ ᱮᱱᱠᱷᱟᱱ ᱚᱱᱟ ᱡᱟᱭᱜᱟ ᱨᱮᱫᱚ ᱢᱤᱫᱴᱤᱡ ᱞᱚᱞᱚ ᱠᱷᱟᱱ ᱞᱚᱞᱚᱜᱮ ᱦᱩᱭᱩᱜᱼᱟ ᱵᱟᱠᱷᱟᱱ ᱨᱮᱭᱟᱲ ᱠᱷᱟᱱ ᱨᱮᱭᱟᱲ ᱜᱮ ᱦᱩᱭᱩᱜᱼᱟ ᱡᱟᱦᱟᱸ ᱡᱮ ᱩᱱᱤ ᱵᱷᱟᱨᱥᱟᱢᱢᱚ ᱦᱟᱨᱟᱣ ᱟᱭ ᱚᱱᱟᱜᱮ ᱦᱩᱭᱩᱜ ᱠᱟᱱᱟ ᱱᱚᱣᱟ ᱫᱚ ᱡᱚᱛᱚ ᱠᱷᱚᱱᱟᱜ ᱢᱮᱱ ᱠᱟᱨᱚᱱ ᱫᱚ ᱦᱩᱭᱩᱜ ᱠᱟᱱᱟ ᱡᱮ ᱟᱵᱚ ᱡᱮᱢᱚᱱ ᱱᱚᱣᱟᱨᱮ ᱛᱟᱨᱢᱟᱱᱮ ᱟᱵᱚ ᱵᱟᱵᱚᱱ ᱰᱷᱤᱞᱟᱹᱣᱟ